ᱨᱟᱠᱷᱟ ᱫᱚᱦᱚ ᱪᱮᱬᱮ ᱫᱚ ᱦᱩᱭᱩᱜ ᱠᱟᱱᱟ ᱠᱚ ᱯᱟᱣᱨᱟ ᱟᱨ ᱯᱚᱛᱟᱢ ᱩᱱᱠᱩ ᱫᱚ ᱚᱲᱟᱜ ᱨᱮᱵᱚᱱ ᱟᱹᱥᱩᱞ ᱠᱚᱣᱟ ᱠᱷᱟᱧᱪᱟ ᱵᱷᱤᱛᱤᱨ ᱨᱮᱠᱚ ᱛᱟᱦᱮᱱᱟ ᱱᱩᱠᱩᱣᱟᱜ ᱡᱤᱣᱤ ᱫᱚ ᱥᱟᱨᱟᱜᱷᱟᱹᱲᱤᱡ ᱠᱷᱟᱧᱪᱟ ᱵᱷᱤᱛᱨᱤ ᱨᱮᱜᱮ ᱡᱚᱢ ᱠᱚ ᱤᱡ ᱠᱚ ᱟᱨ ᱱᱤᱨᱟᱹᱭ ᱪᱮᱬᱮ ᱫᱚ ᱦᱩᱭᱩᱜ ᱟᱭᱢᱟᱜᱮ ᱢᱮᱱᱟᱜ ᱠᱚᱣᱟ ᱡᱮᱞᱮᱠᱟ ᱠᱟᱹᱦᱩ ᱠᱤᱥᱱᱤ ᱦᱮᱸ ᱱᱩᱠᱩ ᱪᱮᱬᱮ ᱠᱚᱫᱚ ᱵᱟᱵᱚᱱ ᱟᱹᱥᱩᱞ ᱠᱚᱣᱟ ᱟᱨ ᱱᱩᱠᱩ ᱪᱮᱬᱮ ᱫᱚ ᱟᱠᱚᱣᱟᱜ ᱤᱪᱪᱷᱟᱹ ᱞᱮᱠᱟ ᱠᱚ ᱫᱟᱲᱟ ᱵᱟᱲᱟᱭᱟ ᱥᱮᱨᱢᱟ ᱨᱮᱠᱚ ᱢᱟᱰᱨᱟᱣ ᱵᱟᱲᱟᱭᱟ ᱡᱚᱢ ᱥᱮᱸᱫᱽᱨᱟ ᱞᱟᱹᱜᱤᱫ ᱦᱟᱸᱰᱮ ᱱᱟᱸᱰᱮ ᱠᱚ ᱥᱮᱱᱚᱜᱼᱟ ᱩᱱᱠᱩᱣᱟᱜ ᱜᱮ ᱵᱷᱟᱹᱜᱤ ᱟᱠᱚ ᱞᱮᱠᱟ ᱚᱠᱟ ᱥᱮᱫ ᱪᱟᱞᱟᱜ ᱠᱚ ᱢᱮᱱᱟ ᱚᱱᱠᱟ ᱜᱮᱠᱚ ᱪᱟᱞᱟᱜᱼᱟ ᱟᱨᱚ ᱩᱱᱠᱩᱣᱟᱜ ᱜᱮ ᱡᱤᱣᱤ ᱫᱚ ᱢᱚᱡᱽ ᱜᱮᱛᱟ ᱠᱚᱣᱟ